ᱦᱮᱞᱳ ᱟᱹᱞᱤᱧ ᱫᱚ ᱵᱟᱦᱨᱮ ᱠᱷᱚᱱᱞᱤᱧ ᱞᱟᱹᱭᱫᱟ ᱟᱯᱮ ᱟᱹᱛᱩ ᱫᱤᱥᱚᱢ ᱨᱮᱫᱚ ᱪᱮᱫ ᱞᱮᱠᱟ ᱟᱹᱛᱩ ᱫᱤᱥᱚᱢ ᱠᱚᱫᱚ ᱯᱮ ᱠᱷᱟᱸᱰᱟᱣᱮᱫᱟ ᱦᱮᱸ ᱦᱮᱸ ᱟᱫᱚ ᱪᱮᱫ ᱞᱮᱠᱟᱱᱟᱜ ᱡᱤᱭᱚᱱ ᱠᱚᱫᱚ ᱪᱮᱫ ᱞᱮᱠᱟ ᱥᱤᱛᱩᱝ ᱠᱚ ᱦᱮᱸ ᱛᱟᱦᱞᱮ ᱪᱮᱫ ᱠᱚᱯᱮ ᱠᱟᱹᱢᱤᱭᱮᱫᱼᱟ ᱚ ᱦᱮᱸ ᱛᱟᱦᱞᱮ ᱜᱤᱫᱽᱨᱟᱹ ᱠᱚᱫᱚ ᱪᱮᱫ ᱠᱚ ᱪᱤᱠᱟᱹᱭᱟ ᱪᱮᱫ ᱞᱮᱠᱟ ᱠᱟᱛᱮᱫ ᱯᱮ ᱯᱟᱲᱦᱟᱣᱮᱫ ᱠᱚᱣᱟ ᱜᱤᱫᱽᱨᱟᱹ ᱠᱚᱫᱚ ᱚ ᱛᱟᱦᱞᱮ ᱡᱚᱢᱼᱧᱩ ᱠᱚᱫᱚ ᱦᱮᱸ ᱚ ᱟᱨ ᱫᱟᱜ ᱠᱚᱫᱚ ᱥᱩᱵᱤᱫᱷᱟ ᱪᱮᱫ ᱞᱮᱠᱟ ᱡᱚᱢ ᱫᱟᱜ ᱠᱚ ᱩᱢ ᱫᱟᱜ ᱠᱚ ᱥᱩᱵᱤᱛᱟ ᱜᱮᱭᱟ ᱦᱮᱸ ᱡᱚᱢᱼᱧᱩ ᱠᱚᱫᱚ ᱦᱟᱸᱜ ᱵᱟᱯᱮ ᱚᱵᱷᱟᱵᱚᱜᱼᱟ ᱦᱮᱸ ᱵᱟᱯᱮ ᱠᱚᱥᱴᱚᱜ ᱠᱟᱱᱟ ᱴᱷᱤᱠ ᱜᱮᱭᱟ ᱛᱚᱵᱮ ᱦᱳᱭ